ᱦᱮᱸ ᱱᱚᱣᱟ ᱡᱟᱱᱛᱟᱲ ᱯᱚᱨᱚᱵᱽ ᱵᱷᱟᱫᱚᱨ ᱵᱚᱸᱜᱟ ᱡᱟᱱᱛᱟᱲ ᱯᱚᱨᱚᱵᱽ ᱡᱱᱟᱛᱟᱲ ᱯᱚᱨᱚᱵᱽ ᱵᱚᱸᱜᱟ ᱵᱳᱨᱳ ᱦᱩᱭᱩᱜᱼᱟ ᱢᱟᱲᱟᱝ ᱦᱤᱞᱳᱜ ᱫᱚᱥᱟᱨ ᱦᱤᱞᱳᱜ ᱫᱚ ᱯᱷᱟᱝᱥᱚᱱ ᱦᱩᱭᱩᱜᱼᱟ ᱠᱟᱹᱛᱤ ᱮᱱᱮᱡ ᱦᱩᱭᱩᱜᱼᱟ ᱵᱚᱞ ᱮᱱᱮᱡ ᱦᱩᱭᱩᱜᱼᱟ ᱟᱨ ᱚᱱᱠᱟᱜᱮ ᱮᱢᱟᱱ ᱛᱮᱭᱟᱜ ᱮᱱᱮᱡ ᱥᱮᱨᱮᱧ ᱦᱩᱭᱩᱜᱼᱟ ᱟᱨ ᱫᱤᱥᱚᱢ ᱦᱚᱲ ᱠᱚ ᱦᱮᱡ ᱠᱟᱛᱮᱫ ᱠᱚ ᱮᱱᱮᱡ ᱥᱮᱨᱮᱧᱟ ᱠᱟᱹᱛᱤ ᱠᱚ ᱮᱱᱮᱡᱟ ᱵᱚᱞ ᱠᱚ ᱮᱱᱮᱡᱟ ᱟᱨ ᱧᱮᱧᱮᱞ ᱦᱚᱸ ᱟᱭᱢᱟ ᱦᱚᱲ ᱠᱚ ᱦᱤᱡᱩᱜᱼᱟ ᱜᱟᱹᱰᱤ ᱢᱚᱴᱚᱨ ᱟᱱ ᱛᱮᱠᱚ ᱦᱤᱡᱩᱜᱼᱟ ᱟᱹᱰᱤ ᱡᱚᱢᱚᱠ ᱜᱮ ᱵᱩᱡᱷᱟᱹᱣᱟᱜᱼᱟ ᱟᱹᱰᱤ ᱨᱟᱹᱥᱠᱟᱹ ᱜᱮ ᱵᱩᱡᱷᱟᱹᱣᱟᱜᱼᱟ ᱟᱨ ᱱᱚᱰᱮ ᱫᱚ ᱢᱤᱫ ᱥᱤᱧ ᱢᱤᱫ ᱧᱤᱫᱟᱹ ᱱᱚᱠᱟ ᱨᱟᱹᱥᱠᱟᱹ ᱨᱮᱜᱮ ᱠᱚ ᱛᱟᱦᱮᱱᱟ ᱦᱚᱲ ᱚᱱᱟ ᱥᱤᱧ ᱧᱤᱫᱟᱹ ᱵᱷᱟᱜᱚᱲ ᱜᱮ ᱵᱟᱭ ᱜᱮ ᱵᱟᱭ ᱵᱷᱜᱚᱲᱚᱜᱼᱟ ᱚᱱᱟ ᱡᱟᱛᱛᱨᱟ ᱫᱚ ᱥᱤᱧ ᱡᱟᱦᱟᱸ ᱞᱮᱠᱟ ᱧᱤᱫᱟᱹ ᱦᱚᱸ ᱚᱱᱠᱟᱜᱮ ᱵᱷᱤᱲ ᱜᱮᱠᱚ ᱛᱟᱦᱮᱱᱟ ᱡᱟᱱᱛᱟᱲ ᱯᱚᱨᱚᱵᱽ ᱚᱱᱟ ᱡᱟᱛᱛᱨᱟ ᱨᱮᱫᱚ